ᱢᱟᱪᱮᱫ ᱠᱚ ᱤᱛᱩᱱ ᱟᱥᱲᱟ ᱯᱟᱲᱦᱟᱣ ᱞᱟᱹᱠᱛᱤᱭᱟᱱ ᱫᱩᱨᱤᱵᱽ ᱠᱚᱫᱚ ᱦᱩᱭᱩᱜ ᱠᱟᱱᱟ ᱯᱩᱭᱞᱩᱨᱮ ᱠᱮᱞᱟᱥᱨᱩᱢ ᱠᱮᱞᱟᱥᱨᱩᱢᱨᱮ ᱛᱟᱦᱮᱱ ᱯᱷᱮᱱ ᱥᱮ ᱞᱟᱭᱤᱴ ᱥᱮ ᱪᱚᱠ ᱥᱮ ᱰᱟᱥᱴᱟᱨ ᱥᱮ ᱵᱞᱮᱠᱵᱨᱳᱰ ᱟᱨᱦᱚᱸ ᱫᱩᱲᱩᱵ ᱞᱟᱹᱜᱤᱫ ᱵᱮᱧᱪ ᱟᱨ ᱟᱞᱳ ᱧᱟᱢ ᱞᱟᱹᱜᱤᱫ ᱞᱟᱭᱤᱴ ᱠᱚ ᱥᱮ ᱨᱮᱭᱟᱲ ᱧᱟᱢ ᱞᱟᱹᱜᱤᱫ ᱯᱷᱮᱱ ᱠᱚ ᱮᱢᱟᱱ ᱮᱢᱟᱱ ᱡᱤᱱᱤᱥ ᱠᱚᱫᱚ ᱟᱹᱰᱤ ᱟᱹᱰᱤᱜᱮ ᱞᱟᱹᱠᱛᱤᱭᱟ ᱚᱱᱟ ᱥᱟᱶᱛᱮ ᱡᱟᱦᱟᱸᱫᱚ ᱟᱹᱰᱤ ᱡᱟᱹᱥᱛᱤ ᱞᱟᱹᱠᱛᱤᱭᱟ ᱚᱱᱟᱫᱚ ᱦᱩᱭᱩᱜ ᱠᱟᱱᱟᱭ ᱢᱟᱪᱮᱫ ᱜᱚᱢᱠᱮ ᱟᱨ ᱢᱟᱪᱮᱫ ᱜᱚᱢᱠᱮᱭᱟᱜ ᱯᱟᱲᱦᱟᱣ ᱠᱚ ᱯᱟᱹᱴᱷᱩᱭᱟᱹ ᱟᱨ ᱯᱟᱹᱴᱷᱩᱭᱟᱹ ᱠᱚᱣᱟᱜ ᱯᱩᱛᱷᱤ ᱯᱚᱛᱚᱵᱽ ᱤᱥᱠᱩᱞᱨᱮ ᱤᱥᱠᱩᱞ ᱨᱮᱫᱚ ᱟᱨᱦᱚᱸ ᱚᱱᱟ ᱯᱩᱛᱷᱤ ᱯᱚᱛᱚᱵᱽ ᱠᱚ ᱥᱮ ᱪᱚᱠ ᱠᱚ ᱰᱟᱥᱴᱟᱨ ᱠᱚ ᱵᱟᱝ ᱛᱟᱦᱮᱸᱞᱮᱱ ᱠᱷᱟᱱ ᱤᱥᱠᱩᱞ ᱨᱮ ᱯᱟᱲᱦᱟᱣ ᱫᱚ ᱟᱹᱰᱤ ᱮᱴᱠᱮᱴᱚᱬᱮ ᱜᱮ ᱟᱹᱭᱠᱟᱣᱟ ᱚᱱᱟ ᱠᱷᱟᱹᱛᱤᱨ ᱛᱮ ᱤᱥᱠᱩᱞ ᱨᱮᱭᱟᱜ ᱞᱟᱹᱠᱛᱤᱭᱟᱱ ᱡᱤᱱᱤᱥ ᱠᱚᱫᱚ ᱛᱟᱦᱮᱱ ᱫᱚ ᱟᱹᱰᱤ ᱜᱮ ᱞᱟᱹᱠᱛᱤᱭᱟ